ᱪᱟᱥᱼᱵᱟᱥ ᱞᱮᱠᱷᱟᱡ ᱫᱚᱢ ᱟᱹᱰᱤ ᱢᱟᱨᱟᱝ ᱩᱯᱚᱠᱟᱨ ᱠᱟᱱ ᱜᱮᱭᱟ ᱪᱮᱥᱼᱵᱟᱥ ᱫᱚ ᱡᱚᱛᱚ ᱞᱮᱠᱟᱱᱟᱜ ᱥᱩᱡᱳᱜ ᱥᱩᱵᱤᱫᱷᱟᱢ ᱧᱟᱢᱟ ᱡᱟᱦᱟᱸ ᱫᱚ ᱦᱩᱲᱩᱢ ᱪᱟᱥ ᱞᱮᱠᱷᱟᱱ ᱫᱚ ᱵᱟᱨ ᱫᱷᱟᱣ ᱮᱢ ᱪᱟᱥᱟ ᱚᱱᱟ ᱦᱩᱲᱩ ᱟᱹᱠᱷᱨᱤᱧ ᱠᱟᱛᱮᱜ ᱟᱢᱟᱜ ᱥᱚᱝᱥᱟᱨ ᱨᱮᱭᱟᱜ ᱟᱭᱢᱟ ᱞᱮᱠᱟᱱᱟᱜ ᱡᱤᱱᱤᱥ ᱮᱢ ᱠᱤᱨᱤᱧ ᱫᱟᱲᱮᱭᱟᱜᱼᱟ ᱥᱮ ᱚᱥᱩᱵᱤᱫᱷᱟ ᱵᱮᱼᱥᱩᱵᱤᱛᱟᱨᱮ ᱠᱟᱡᱮᱨᱮᱢ ᱞᱟᱜᱟᱣ ᱫᱟᱲᱮᱭᱟᱜᱼᱟ ᱚᱱᱟ ᱨᱮᱱᱟᱝ ᱯᱚᱭᱥᱟ ᱟᱨ ᱡᱟᱦᱟᱸ ᱥᱚᱝᱥᱟᱨ ᱨᱮ ᱡᱚᱢ ᱪᱟᱞᱟᱜᱼᱟ ᱦᱩᱲᱩ ᱪᱟᱥ ᱠᱟᱛᱮ ᱫᱚ ᱟᱨ ᱥᱚᱵᱡᱤ ᱠᱚᱢ ᱪᱟᱥ ᱞᱮᱠᱷᱟᱱ ᱫᱚ ᱩᱛᱩ ᱛᱮᱭᱟᱜ ᱠᱚ ᱧᱟᱢᱚᱜᱼᱟ ᱚᱱᱟ ᱠᱚᱦᱚᱸᱢ ᱟᱹᱠᱷᱨᱤᱧ ᱫᱟᱲᱮᱭᱟᱜᱼᱟ ᱵᱟᱡᱟᱨ ᱨᱮ ᱟᱭᱢᱟᱜᱟᱱ ᱯᱚᱭᱥᱟᱢ ᱨᱳᱡᱜᱟᱨ ᱫᱟᱲᱮᱭᱟᱜᱼᱟ ᱥᱚᱝᱥᱟᱨ ᱠᱚ ᱪᱟᱞᱟᱜᱼᱟ ᱟᱨ ᱪᱟᱥ ᱠᱟᱛᱮᱜ ᱫᱚ ᱟᱹᱰᱤᱜᱟᱱ ᱜᱮ ᱩᱯᱚᱠᱟᱨ ᱜᱮᱭᱟ